ᱦᱮᱞᱳ ᱢᱟᱨᱰᱤ ᱯᱷᱩᱴᱵᱚᱞ ᱮᱠᱟᱰᱮᱢᱤ ᱨᱮᱜᱮ ᱞᱟᱜᱟᱣ ᱠᱟᱱᱟ ᱥᱮ ᱦᱩᱸ ᱦᱩᱸ ᱤᱧ ᱫᱚ ᱜᱩᱦᱤᱫᱟ ᱨᱤᱱᱤᱡ ᱯᱞᱮᱭᱟᱨᱤᱧ ᱢᱮᱱᱮᱫᱼᱟ ᱦᱳᱭ ᱟᱫᱚ ᱵᱷᱟᱞᱟ ᱤᱭᱟᱹ ᱱᱚᱸᱰᱮᱭᱤᱡ ᱠᱟᱹᱴᱤᱡ ᱤᱭᱟᱹ ᱥᱟᱸᱜᱮ ᱫᱷᱟᱨᱟ ᱡᱚᱴᱟᱣ ᱠᱚ ᱢᱮᱱᱟᱜ ᱠᱚᱣᱟ ᱠᱚᱲᱟ ᱵᱚᱭᱦᱟ ᱠᱚ ᱟᱨ ᱠᱩᱲᱤ ᱠᱚ ᱢᱮᱱᱟᱜ ᱠᱚᱣᱟ ᱡᱮ ᱱᱩᱠᱩ ᱦᱚᱸ ᱤᱭᱟᱹ ᱯᱷᱩᱴᱵᱚᱞ ᱠᱷᱮᱞ ᱪᱮᱫᱚᱜ ᱥᱟᱱᱟᱭᱮᱫ ᱠᱚᱣᱟ ᱟᱫᱚ ᱤᱭᱟᱹ ᱚᱱᱮ ᱦᱟᱸᱜ ᱵᱷᱩᱛᱛᱤᱜ ᱞᱟᱹᱜᱤᱫ ᱪᱮᱫ ᱪᱮᱫ ᱯᱨᱚᱥᱮᱥ ᱠᱚ ᱢᱮᱱᱟᱜᱼᱟ ᱟᱨ ᱪᱮᱫ ᱪᱮᱫ ᱞᱟᱵᱽ ᱠᱚ ᱧᱟᱢᱚᱜᱼᱟ ᱟᱨ ᱡᱩᱫᱤ ᱵᱟᱡᱟᱣ ᱵᱟᱲᱟ ᱞᱮᱱᱠᱷᱟᱱ ᱫᱚ ᱨᱟᱱ ᱠᱚ ᱧᱟᱢᱚᱜᱼᱟ ᱥᱮ ᱵᱟᱝᱜᱮ ᱟᱨ ᱤᱭᱟᱹ ᱟᱢ ᱜᱮᱢ ᱪᱮᱫ ᱟᱠᱚᱣᱟ ᱥᱮ ᱟᱨᱦᱚᱸ ᱵᱟᱨᱦᱮ ᱠᱷᱚᱱᱟᱜ ᱟᱨᱦᱚᱸ ᱠᱳᱪ ᱠᱚᱠᱚ ᱦᱤᱡᱩᱜᱼᱟ ᱟᱨ ᱦᱳᱭ ᱦᱟᱸᱜ ᱠᱟᱹᱴᱤᱡ ᱞᱟᱹᱭᱟᱹᱧ ᱵᱤᱱ ᱮᱱᱛᱮᱫ ᱪᱮᱫ ᱪᱮᱫ ᱠᱚ ᱞᱟᱜᱟᱜ ᱠᱟᱱᱟ ᱵᱷᱩᱨᱛᱤ ᱠᱚᱨᱮ ᱚ ᱦᱚᱸ ᱦᱳᱭ ᱦᱳᱭ ᱦᱚᱸ ᱦᱳᱭᱛᱚ ᱦᱳᱭ ᱮᱱᱠᱷᱟᱱ ᱛᱚᱵᱮ ᱛᱤᱥ ᱠᱚᱛᱮ ᱞᱮ ᱪᱟᱞᱟᱜᱼᱟ ᱛᱚᱵᱮ ᱚᱱᱟ ᱠᱚ ᱠᱟᱹᱴᱤᱡ ᱫᱤᱱ ᱠᱚ ᱞᱟᱹᱭ ᱧᱚᱜᱽ ᱵᱤᱱ ᱡᱮ ᱮᱱᱛᱮᱫ ᱛᱤᱥ ᱞᱮ ᱪᱟᱞᱟᱜᱼᱟ ᱟᱨ ᱪᱮᱫ ᱠᱚ ᱤᱫᱤ ᱵᱤᱱ ᱢᱮᱱ ᱠᱮᱫᱼᱟ ᱚᱱᱟ ᱠᱚᱞᱮ ᱤᱫᱤ ᱛᱚᱨᱟᱭᱟ ᱦᱚᱸ ᱚ ᱦᱚᱸ ᱦᱚᱸ ᱚ ᱦᱚᱸ ᱦᱳᱭᱛᱚ ᱟᱫᱚ ᱦᱳᱭ ᱦᱟᱸᱜ ᱟᱞᱮ ᱦᱚᱸ ᱩᱱᱟᱹᱜ ᱯᱞᱮᱭᱟᱨ ᱫᱚ ᱯᱞᱮᱭᱟᱨ ᱠᱟᱱ ᱜᱮᱭᱟ ᱞᱮ ᱟᱫᱚ ᱩᱱᱟᱹᱜ ᱵᱮᱥ ᱫᱚ ᱱᱟᱜ ᱠᱷᱮᱞ ᱫᱚ ᱵᱟᱞᱮ ᱵᱟᱲᱟᱭᱟ ᱱᱟᱜ ᱟᱫᱚ ᱮᱱᱦᱚᱸ ᱢᱟᱱᱮ ᱠᱟᱹᱴᱤᱡ ᱟᱵᱤᱱᱟᱜ ᱤᱭᱟᱹ ᱠᱟᱹᱴᱤᱡ ᱵᱤᱱ ᱞᱟᱹᱭ ᱧᱚᱜᱽ ᱠᱷᱟᱱ ᱫᱚ ᱟᱞᱮ ᱠᱟᱹᱴᱤᱡ ᱵᱮᱥᱛᱮ ᱠᱷᱮᱞ ᱨᱮᱭᱟᱜ ᱞᱮ ᱪᱮᱥᱴᱟᱭᱟ ᱡᱮ ᱟᱞᱮ ᱦᱚᱸ ᱪᱮᱛᱟᱱ ᱥᱮᱫ ᱞᱮ ᱨᱟᱠᱟᱵ ᱢᱟ ᱚᱱᱠᱟ ᱫᱷᱟᱨᱟ ᱞᱟᱹᱭ ᱧᱚᱜ ᱟᱞᱮ ᱵᱤᱱ ᱪᱤᱠᱟᱹᱛᱮ ᱟᱵᱤᱱ ᱫᱚ ᱠᱳᱪ ᱠᱟᱱᱟ ᱵᱤᱱ ᱦᱳᱭ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱛᱚᱵᱮ ᱛᱤᱥ ᱠᱚᱛᱮᱞᱮ ᱪᱟᱞᱟᱜᱼᱟ ᱞᱟᱹᱭ ᱧᱚᱜᱽ ᱵᱤᱱ ᱫᱤᱱ ᱠᱚ ᱟᱪᱪᱷᱟ ᱟᱪᱪᱷᱟ ᱟᱪᱪᱷᱟ ᱟᱪᱪᱷᱟ ᱴᱷᱤᱠᱜᱮᱭᱟ ᱛᱚᱵᱮ ᱪᱟᱞᱟᱜᱼᱟᱞᱮ ᱛᱚᱵᱮ ᱩᱱ ᱦᱤᱞᱳᱜ ᱟᱫᱷᱟᱨ ᱠᱟᱨᱰ ᱠᱚ ᱤᱫᱤ ᱠᱟᱛᱮᱫ ᱟᱨ ᱪᱮᱫ ᱠᱚᱞᱮ ᱤᱫᱤᱭᱟ ᱢᱟᱱᱮ ᱩᱱ ᱦᱤᱞᱳᱜ ᱦᱚᱸ ᱠᱷᱮᱞ ᱚᱪᱚ ᱞᱮᱭᱟᱢ ᱤᱫᱤ ᱛᱟᱨᱟᱭᱟᱞᱮ ᱟᱪᱪᱷᱟ ᱢᱟᱱᱮ ᱵᱷᱚᱨᱛᱤ ᱛᱟᱨᱟ ᱦᱚᱸ ᱢᱟᱱᱮ ᱠᱷᱮᱞ ᱦᱚᱪᱚ ᱞᱮᱜᱮᱭᱟᱢ ᱮᱱᱦᱤᱞᱳᱜ ᱦᱚᱸ ᱟᱪᱪᱷᱟ ᱟᱪᱪᱷᱟ ᱟᱪᱪᱷᱟ ᱴᱷᱤᱠᱜᱮᱭᱟ ᱛᱚᱵᱮ ᱨᱚᱵᱤ ᱵᱟᱨ ᱦᱤᱞᱳᱜ ᱞᱮ ᱪᱟᱞᱟᱜᱼᱟ ᱡᱮᱛᱮᱱᱟᱜ ᱦᱚᱸ ᱦᱚᱸ ᱟᱪᱪᱷᱟ ᱟᱪᱪᱷᱟ ᱡᱮᱛᱮᱱᱟᱜ ᱠᱟᱜᱚᱡᱽ ᱯᱚᱛᱨᱚ ᱠᱚ ᱤᱫᱤ ᱠᱟᱛᱮᱫ ᱦᱟᱸᱜ ᱞᱮ ᱪᱟᱞᱟᱜᱼᱟ ᱟᱨ ᱯᱷᱩᱴᱵᱚᱞ ᱨᱮᱭᱟᱜ ᱥᱟᱢᱟᱱ ᱦᱚᱸᱞᱮ ᱤᱫᱤ ᱛᱟᱨᱟᱭᱟ ᱟᱪᱪᱷᱟ ᱦᱩᱸ ᱟᱪᱪᱷᱟ ᱴᱷᱤᱠᱜᱮᱭᱟ ᱛᱚᱵᱮ ᱱᱟᱜ ᱩᱱ ᱦᱤᱞᱳᱜ ᱨᱚᱵᱤ ᱵᱟᱨ ᱦᱤᱞᱳᱜ ᱠᱟᱹᱴᱤᱡ ᱞᱮ ᱯᱷᱳᱱᱟᱵᱮᱱᱟ ᱥᱮᱱᱚᱜ ᱢᱟᱲᱟᱝ ᱛᱮ ᱚ ᱦᱚᱸ ᱟᱪᱪᱷᱟ ᱴᱷᱤᱠᱜᱮᱭᱟ ᱛᱚᱵᱮ ᱢᱟ